ᱥᱤᱛᱩᱝ ᱫᱤᱱ ᱫᱚ ᱟᱹᱰᱤ ᱠᱟᱡᱟᱠ ᱥᱤᱛᱩᱝᱼᱟ ᱵᱟᱞᱮ ᱥᱟᱦᱟᱣ ᱫᱟᱲᱮᱭᱟᱜᱼᱟ ᱥᱤᱛᱩᱝ ᱜᱳᱴᱟ ᱱᱚᱛᱮᱢᱟ ᱫᱷᱤᱨᱤ ᱜᱮᱭᱟ ᱫᱷᱤᱨᱤ ᱠᱷᱚᱡ ᱦᱚᱸ ᱞᱚᱞᱚᱜᱮ ᱟᱹᱭᱠᱟᱹᱜᱼᱟ ᱮᱠᱮᱱ ᱡᱟᱸᱜᱟ ᱛᱮᱦᱚᱸ ᱵᱟᱞᱮ ᱛᱟᱲᱟᱢ ᱫᱟᱲᱮᱭᱟᱜᱼᱟ ᱦᱚᱨ ᱨᱮ ᱦᱚᱨ ᱵᱤᱨ ᱨᱮ ᱦᱟᱱᱛᱮ ᱱᱟᱛᱮᱞᱮ ᱪᱟᱞᱟᱜᱼᱟ ᱟᱹᱰᱤ ᱠᱚᱥᱴᱚ ᱜᱮᱞᱮ ᱟᱹᱭᱠᱟᱹᱣᱟ ᱟᱨ ᱚᱲᱟᱜ ᱨᱮᱦᱚᱸ ᱞᱚᱞᱚᱜᱮ ᱟᱹᱭᱠᱟᱹᱜᱼᱟ ᱫᱟᱨᱮ ᱵᱩᱴᱟᱹ ᱠᱚᱨᱮᱞᱮ ᱫᱩᱲᱩᱵ ᱵᱟᱲᱟᱭᱟ ᱫᱟᱨᱮ ᱵᱩᱴᱟᱹ ᱨᱮᱦᱚᱸ ᱞᱚᱞᱚᱜᱮ ᱟᱹᱭᱠᱟᱹᱜᱼᱟ ᱟᱫᱚ ᱟᱹᱰᱤ ᱠᱚᱥᱴᱚ ᱠᱟᱛᱮᱫ ᱜᱮᱞᱮ ᱛᱟᱦᱮᱱᱟ ᱥᱤᱛᱩᱝ ᱫᱤᱱ ᱫᱚ ᱟᱨ ᱵᱟᱝ ᱥᱟᱦᱟᱜ ᱞᱮᱠᱟ ᱟᱹᱭᱠᱟᱹᱜᱼᱟ ᱫᱷᱤᱨᱤ ᱠᱚ ᱞᱚᱞᱚᱜᱼᱟ ᱠᱷᱟᱫᱟᱱ ᱠᱚ ᱢᱮᱱᱟᱜ ᱛᱮ ᱱᱚᱛᱮ ᱫᱚ ᱠᱷᱟᱹᱞᱤ ᱫᱷᱤᱨᱤᱜᱮ ᱡᱟᱹᱥᱛᱤ ᱢᱮᱱᱟᱜᱼᱟ ᱟᱨ ᱨᱟᱵᱟᱝ ᱫᱤᱱ ᱦᱚᱸ ᱟᱹᱰᱤ ᱡᱟᱹᱥᱛᱤᱜᱮ ᱨᱟᱵᱟᱝᱼᱟ ᱨᱟᱵᱟᱝ ᱫᱤᱱ ᱦᱚᱸ ᱮᱠᱫᱚᱢ ᱚᱲᱟᱜ ᱠᱷᱚᱡ ᱵᱟᱞᱮ ᱩᱰᱩᱠ ᱫᱟᱲᱮᱭᱟᱜᱼᱟ ᱟᱨ ᱠᱟᱹᱢᱤ ᱦᱚᱸ ᱵᱟᱞᱮ ᱠᱟᱹᱢᱤ ᱫᱟᱲᱮᱭᱟᱜᱼᱟ ᱨᱟᱵᱟᱝᱛᱮ ᱥᱮᱛᱟᱜ ᱵᱮᱨᱮᱫ ᱠᱟᱛᱮᱫ ᱦᱚᱸ ᱥᱮᱸᱜᱮᱞ ᱨᱮ ᱵᱟᱞᱮ ᱡᱩᱨᱩᱜ ᱞᱮᱱᱠᱷᱟᱱ ᱵᱟᱞᱮ ᱠᱟᱹᱢᱤ ᱫᱟᱲᱮᱭᱟᱜᱼᱟ ᱛᱤ ᱡᱟᱸᱜᱟ ᱠᱚ ᱠᱟᱡᱟᱠ ᱫᱟᱜ ᱡᱚᱴᱮᱫ ᱞᱮᱠᱷᱟᱱ ᱜᱮ ᱠᱟᱱᱼᱠᱟᱱᱟᱜᱼᱟ ᱟᱨ ᱚᱱᱟᱛᱮ ᱢᱚᱡᱟ ᱠᱚᱞᱮ ᱦᱚᱨᱚᱜᱟ ᱪᱟᱯᱚᱞ ᱠᱚ ᱪᱟᱯᱯᱚᱞ ᱦᱚᱨᱚᱜ ᱠᱟᱛᱮᱫ ᱢᱚᱡᱟ ᱠᱚᱞᱮ ᱦᱚᱨᱚᱜᱟ ᱥᱳᱭᱮᱴᱟᱨ ᱠᱚᱞᱮ ᱦᱚᱨᱚᱜᱟ ᱟᱨ ᱦᱟᱛ ᱢᱚᱡᱟ ᱛᱤ ᱢᱚᱡᱟ ᱥᱩᱭᱴᱟᱨ ᱴᱩᱯᱨᱤ ᱚᱱᱟ ᱠᱚᱞᱮ ᱦᱚᱨᱚᱜᱟ ᱛᱚᱵᱮᱭᱟᱱ ᱛᱮᱜᱮᱞᱮ ᱠᱟᱹᱢᱤ ᱫᱟᱲᱮᱭᱟᱜᱼᱟ ᱟᱨ ᱟᱹᱭᱩᱵ ᱜᱤᱛᱤᱡ ᱥᱚᱢᱚᱭ ᱦᱚᱸ ᱠᱚᱢᱵᱚᱞ ᱠᱚ ᱵᱟᱨᱭᱟ ᱯᱮᱭᱟ ᱟᱴᱮᱫ ᱠᱟᱛᱮᱫ ᱞᱮᱯ ᱠᱚᱞᱮ ᱟᱴᱮᱫ ᱠᱟᱜᱼᱟ ᱚᱱᱟᱛᱮ ᱞᱮ ᱡᱟᱹᱯᱤᱫ ᱫᱟᱲᱮᱭᱟᱜᱼᱟ ᱟᱨ ᱵᱟᱠᱷᱟᱡ ᱱᱚᱝᱠᱟ ᱮᱭᱥᱮ ᱤᱭᱟᱹ ᱨᱮᱫᱚ ᱵᱟᱞᱮ ᱡᱟᱹᱯᱤᱫ ᱫᱟᱲᱮᱭᱟᱜᱼᱟ ᱩᱱᱟᱹᱜ ᱠᱟᱡᱟᱠ ᱵᱚᱞᱮ ᱨᱟᱵᱟᱝᱼᱟ ᱟᱨ ᱟᱹᱰᱤ ᱠᱟᱡᱟᱠ ᱜᱮ ᱨᱟᱵᱟᱝᱼᱟ ᱨᱟᱵᱟᱝ ᱫᱤᱱ ᱦᱚᱸ ᱢᱚᱡᱽ ᱵᱟᱝ ᱟᱹᱭᱠᱟᱹᱜᱼᱟ ᱨᱟᱵᱟᱝᱛᱮ ᱚᱱᱟᱛᱮ ᱚᱱᱟ ᱠᱚᱞᱮ ᱩᱨᱜᱩᱢ ᱩᱨᱜᱩᱢ ᱠᱤᱪᱨᱤᱡ ᱞᱮ ᱦᱚᱨᱚᱜᱟ